ᱤᱧ ᱨᱮᱱ ᱟᱭᱳ ᱵᱟᱵᱟ ᱟᱨ ᱢᱟᱢᱟᱵᱟ ᱢᱟᱢᱟᱜᱳ

ᱵᱤᱫᱟᱹᱞ ᱨᱮ ᱚᱱᱠᱟ ᱵᱷᱟᱜᱤ ᱥᱮᱪᱮᱫ ᱫᱚ ᱵᱟᱝ ᱛᱟᱦᱮᱸᱠᱟᱱ ᱛᱟᱦᱮᱸᱱᱟ ᱮᱱᱛᱮ ᱨᱮᱦᱚᱸ ᱩᱱᱠᱩ ᱫᱚ ᱚᱞᱚᱜ ᱯᱟᱲᱦᱟᱜ

ᱪᱟᱞᱟᱜ ᱠᱟᱱ ᱛᱟᱦᱮᱸᱱᱟ

ᱪᱮᱞᱮᱧᱡᱽ ᱫᱚ ᱱᱚᱶᱟ ᱜᱮ ᱛᱟᱦᱮᱸ ᱠᱟᱱᱟ

ᱡᱟᱦᱟᱸ ᱛᱤᱱᱟᱹᱜ ᱞᱚᱞᱚ ᱥᱤᱛᱩᱝ ᱥᱮ ᱫᱟᱜ ᱡᱟᱹᱯᱩᱫ ᱥᱮ ᱞᱚᱥᱚᱫᱽ ᱛᱟᱦᱮᱸᱱ ᱨᱮᱦᱚᱸ ᱩᱱᱠᱩ ᱫᱚ ᱤᱥᱠᱩᱞ ᱠᱚ ᱪᱟᱞᱟᱜ ᱠᱟᱱ ᱛᱟᱦᱮᱸᱱᱟ ᱤᱥᱠᱩᱞ ᱫᱚ ᱟ ᱰᱤ ᱥᱟᱺᱜᱤᱧ ᱨᱮ ᱛᱟᱦᱮᱸ ᱠᱟᱱᱟ